ᱡᱟᱦᱟᱸᱭ ᱡᱮᱢᱚᱱ ᱥᱮᱨᱮᱧ ᱪᱮᱫᱚᱜᱚᱜ ᱥᱟᱱᱟᱭᱮ ᱠᱟᱱᱟ ᱩᱱᱤ ᱫᱚ ᱯᱨᱚᱛᱷᱚᱢ ᱨᱮ ᱢᱮᱛᱟᱭ ᱢᱮ ᱡᱮ ᱱᱚᱣᱟ ᱥᱮᱨᱮᱧᱤᱧ ᱤᱧ ᱥᱮᱨᱮᱧᱮᱜᱼᱟ ᱟᱹᱰᱤ ᱫᱷᱮᱭᱟᱱᱛᱮᱢ ᱟᱸᱡᱚᱢᱟ ᱟᱨ ᱯᱨᱚᱛᱷᱚᱢ ᱨᱮᱫᱚ ᱢᱟᱱᱮ ᱠᱟᱹᱴᱤᱡᱽ ᱥᱮᱨᱮᱧ ᱞᱟᱦᱟᱨᱮ ᱠᱟᱹᱴᱤᱡᱽ ᱮᱢ ᱮᱦᱮᱢ ᱧᱚᱜᱟ ᱮᱱᱠᱷᱟᱱ ᱨᱟᱦᱟ ᱠᱚ ᱠᱟᱺᱪ ᱪᱮᱦᱨᱟ ᱧᱚᱜ ᱚᱰᱳᱠᱚᱜᱼᱟ ᱚᱱᱟ ᱠᱚ ᱞᱟᱹᱭᱟᱭᱼᱢᱮ ᱟᱨ ᱤᱱᱟᱹᱯᱚᱨᱮ ᱥᱮᱨᱮᱧ ᱮᱦᱚᱵᱽ ᱟᱭᱢᱮ

ᱥᱮᱨᱮᱧ ᱮᱦᱚᱵᱽ ᱠᱟᱛᱮᱫ ᱟᱸᱡᱚᱢ ᱦᱚᱪᱚᱭᱮᱢᱮ ᱟᱨ ᱤᱱᱟᱹᱛᱟᱭᱚᱢ ᱟᱡᱽ ᱥᱮᱨᱮᱧ ᱦᱚᱪᱚᱭᱮᱢᱮ ᱡᱩᱫᱤ ᱵᱟᱭ ᱜᱟᱱᱮᱜᱼᱟ ᱮᱱᱠᱷᱟᱱ ᱟᱨᱚ ᱫᱚᱦᱲᱟᱛᱮ ᱞᱟᱹᱭᱟᱭᱼᱢᱮ ᱟᱨᱚ ᱵᱟᱭ ᱜᱟᱱᱫᱟ ᱮᱱᱠᱷᱟᱱ ᱟᱨᱚ ᱫᱚᱦᱲᱟᱛᱮ ᱞᱟᱹᱭᱟᱭᱼᱢᱮ ᱮᱱᱠᱷᱟᱱ ᱪᱤᱠᱟᱹᱛᱮ ᱵᱟᱭ ᱜᱟᱱᱟ ᱱᱤᱥᱪᱳᱭᱮ ᱜᱟᱱ ᱜᱮᱭᱟ ᱟᱨ ᱢᱟᱱᱮ ᱡᱚᱠᱷᱚᱱ ᱯᱚᱨᱡᱚᱱᱛᱚ ᱨᱟᱦᱟ ᱫᱚ ᱱᱟᱱᱦᱟᱜᱼᱟ ᱡᱮᱢᱚᱱ ᱢᱟᱱᱮ ᱟᱹᱰᱤ ᱫᱷᱤᱨ ᱟᱹᱰᱤ ᱪᱮᱦᱨᱟ ᱢᱟᱱᱮ ᱵᱟᱹᱭ ᱵᱟᱹᱭ ᱤᱭᱟᱹᱧᱚᱜ ᱠᱟᱛᱮᱫ ᱮᱦᱚᱵᱽᱼᱢᱮ ᱢᱟᱱᱮ ᱴᱟᱴᱠᱟ ᱡᱩᱫᱤ ᱦᱟᱹᱣ ᱦᱟᱹᱣ ᱮᱦᱚᱵᱽ ᱞᱮᱠᱷᱟᱱ ᱩᱱᱟᱹᱜ ᱫᱚ ᱵᱟᱭ ᱪᱮᱦᱨᱟᱜᱼᱟ ᱟᱨ ᱮᱦᱮᱢ ᱧᱚᱜ ᱠᱟᱛᱮᱫᱼᱜᱮ ᱥᱮᱨᱮᱧ ᱫᱚᱠᱚ ᱮᱦᱚᱵᱟᱠᱚ ᱮᱱᱠᱷᱟᱱ ᱫᱚ ᱨᱟᱦᱟ ᱦᱚᱸ ᱟᱹᱰᱤ ᱢᱚᱡᱽᱜᱮ ᱟᱸᱡᱚᱢᱚᱜᱼᱟ ᱟᱨ ᱥᱮᱨᱮᱧ ᱦᱚᱸ ᱟᱹᱰᱤ ᱧᱟᱞᱟᱫ ᱜᱮ ᱥᱟᱺᱜᱤᱧ ᱦᱟᱹᱵᱤᱡᱽ ᱪᱟᱞᱟᱜᱼᱟ ᱚᱱᱟᱜᱮ ᱩᱱᱤᱫᱚ ᱚᱱᱠᱟ ᱵᱩᱡᱷᱟᱹᱣᱮ ᱦᱩᱭᱩᱜᱼᱟ ᱟᱨ ᱥᱮᱨᱮᱧ ᱨᱮᱱᱟᱜ ᱨᱟᱦᱟ ᱞᱟᱹᱭ ᱫᱚ ᱚᱱᱟ ᱠᱚᱜᱮ ᱟᱨ ᱤᱱᱟᱹ ᱠᱚ ᱢᱚᱫᱽᱫᱷᱮ ᱨᱮᱜᱮ ᱟᱡᱦᱚᱸ ᱵᱩᱡᱷᱟᱹᱣ ᱧᱟᱢᱟ ᱢᱤᱫ ᱫᱷᱟᱹᱣ ᱥᱮᱨᱮᱧ ᱮᱦᱚᱵᱽ ᱞᱮᱠᱷᱟᱱᱜᱮ ᱱᱟᱜᱼᱮ ᱴᱷᱤᱠᱟᱹᱭᱟ ᱢᱤᱫ ᱫᱷᱟᱹᱣ ᱵᱟᱭ ᱜᱟᱱ ᱞᱮᱠᱷᱟᱱ ᱵᱟᱨᱼᱯᱮ ᱫᱷᱟᱹᱣ ᱛᱮᱫᱚ ᱦᱟᱸᱜ ᱱᱤᱦᱟᱹᱛᱮ ᱜᱟᱱᱟᱭ ᱚᱱᱟ ᱠᱚᱜᱮ